ᱦᱮᱸ ᱜᱚᱢᱠᱮ ᱟᱹᱞᱤᱧ ᱡᱷᱟᱲᱠᱷᱚᱸᱰ ᱯᱚᱱᱚᱛ ᱤᱭᱟᱹ ᱠᱷᱚᱱᱞᱤᱧ ᱢᱮᱱᱮᱫ ᱛᱟᱦᱮᱱ ᱜᱚᱢᱠᱮ ᱟᱪᱪᱷᱟ ᱟᱵᱚ ᱳᱲᱤᱥᱟ ᱯᱚᱱᱚᱛ ᱨᱮ ᱟᱵᱚ ᱢᱟᱱᱮ ᱪᱤᱠᱤᱛᱮ ᱚᱞ ᱯᱟᱲᱦᱟᱣ ᱠᱚ ᱚᱠᱟ ᱞᱮᱠᱟ ᱪᱟᱹᱞᱩ ᱠᱟᱱᱟ ᱚᱠᱟ ᱟᱥᱲᱟ ᱠᱚᱨᱮ ᱥᱮ ᱵᱟᱝ ᱜᱮ ᱚᱱᱟ ᱠᱟᱹᱴᱤᱡ ᱠᱷᱚᱡᱽ ᱠᱷᱚᱵᱚᱨ ᱞᱤᱧ ᱧᱟᱢᱚᱜ ᱠᱟᱱᱟ ᱦᱩᱱᱟᱹᱝ ᱟᱪᱪᱷᱟ ᱟᱪᱪᱷᱟ ᱟᱪᱪᱷᱟ

ᱟᱪᱪᱷᱟ ᱟᱪᱪᱷᱟ ᱟᱪᱪᱷᱟ ᱟᱫᱚ ᱟᱵᱚ ᱪᱤᱠᱤ ᱦᱮᱸ ᱟᱫᱚ ᱟᱵᱚ ᱪᱤᱠᱤᱛᱮ ᱦᱩᱱᱟᱹᱝ ᱚᱠᱟ ᱚᱯᱷᱤᱥ ᱠᱚᱨᱮ ᱦᱩᱭᱮᱱ ᱱᱚᱰᱮ ᱵᱚᱞᱳᱠ ᱚᱯᱷᱤᱥ ᱦᱩᱭᱮᱱ ᱱᱚᱜᱼᱚᱸᱭ ᱱᱚᱣᱟ ᱠᱚᱨᱮ ᱡᱤᱯᱤ ᱚᱯᱷᱤᱥ ᱠᱚᱨᱮ ᱦᱩᱱᱟᱹᱝ ᱟᱪᱪᱷᱟ ᱱᱩᱠᱩ ᱠᱚ ᱵᱟᱯᱮ ᱢᱮᱱ ᱵᱟᱲᱟ ᱧᱚᱜ ᱠᱟᱱᱟ ᱟᱵᱚ ᱱᱚᱣᱟ ᱠᱚᱨᱮᱜ ᱪᱤᱠᱤᱛᱮ ᱱᱚᱣᱟ ᱠᱚᱨᱮᱜ ᱜᱮ ᱱᱚᱝᱠᱟ ᱚᱞ ᱛᱚᱞ ᱧᱚᱜᱽ ᱢᱟ ᱟᱵᱚᱣᱟᱜ ᱟᱪᱪᱷᱟ ᱟᱪᱪᱷᱟ ᱟᱪᱪᱷᱟ ᱟᱫᱚ ᱚᱱᱟᱫᱚ ᱠᱟᱹᱴᱤᱡ ᱟᱯᱮ ᱡᱳᱨ ᱥᱳᱨ ᱯᱮᱥᱮ ᱵᱟᱠᱷᱟᱱ ᱟᱹᱰᱤ ᱜᱮ ᱵᱚᱱ ᱛᱟᱦᱮᱱ ᱠᱟᱱᱟ ᱟᱹᱰᱤ ᱞᱟᱛᱟᱨ ᱨᱮ ᱪᱤᱠᱟᱛᱮ ᱟᱵᱚ ᱱᱚᱣᱟ ᱪᱤᱠᱤ ᱦᱮᱸ

ᱠᱟᱛᱷᱟ ᱦᱩᱭᱩᱜ ᱠᱟᱱᱟ ᱚᱱᱮ ᱚᱱᱠᱟ ᱡᱮᱛᱮ ᱠᱷᱚᱡ ᱱᱤᱛᱚᱜ ᱢᱟ ᱟᱵᱚ ᱵᱟᱠᱷᱟᱱ ᱫᱚ ᱪᱤᱠᱤ ᱡᱚᱛᱚ ᱵᱟᱲᱮ ᱢᱮᱱᱟᱜ ᱟᱠᱟᱫ ᱛᱟᱵᱚᱣᱟ ᱢᱮᱱᱠᱷᱟᱱ ᱱᱚᱣᱟ ᱢᱟ ᱚᱯᱷᱤᱥ ᱠᱚᱨᱮ ᱦᱚᱸ ᱪᱟᱹᱞᱩ ᱫᱚᱨᱠᱟᱨ ᱠᱟᱱ ᱜᱮᱭᱟ ᱚᱞ ᱫᱚᱨᱠᱟᱨ ᱠᱟᱱ ᱜᱮᱭᱟ ᱚᱱᱟᱛᱮ ᱟᱥᱲᱟ ᱠᱚᱨᱮ ᱦᱚᱸ ᱚᱞᱚᱜ ᱫᱚᱨᱠᱟᱨ ᱠᱟᱱ ᱜᱮᱭᱟ ᱱᱚᱣᱟ ᱠᱚ ᱠᱟᱹᱴᱤᱡ ᱟᱹᱵᱤᱱ ᱚᱱᱟ ᱤᱭᱟᱹ ᱠᱟᱛᱮᱫ ᱦᱳᱭ ᱦᱳᱭ ᱱᱚᱜᱼᱚᱸᱭ ᱜᱮᱴ ᱵᱳᱨᱰ ᱠᱚᱨᱮ ᱫᱚᱨᱠᱟᱨ ᱜᱮ ᱱᱚᱣᱟ ᱠᱚ ᱞᱟᱹᱠᱛᱤᱭᱟᱱ ᱡᱤᱱᱤᱥ ᱠᱟᱱᱟ ᱟᱵᱚ ᱪᱤᱠᱤ ᱛᱮᱫᱚ ᱦᱩᱱᱟᱹᱝ ᱚᱱᱟ ᱠᱟᱹᱴᱤᱡ ᱟᱯᱮ ᱠᱩᱨᱩᱢᱩᱴᱩᱭ ᱧᱚᱜᱽ ᱛᱟᱵᱚᱱ ᱚᱱᱛᱮ ᱠᱚᱨᱮ

ᱦᱳᱭ ᱦᱳᱭ ᱦᱳᱭ

ᱟᱫᱚ ᱱᱤᱦᱟᱹᱛᱤ ᱜᱮ ᱟᱫᱚ ᱚᱱᱟ ᱠᱟᱹᱴᱤᱡ ᱟᱯᱮ ᱠᱟᱹᱴᱤᱡ ᱠᱚᱲᱟ ᱠᱚ ᱡᱳᱨ ᱥᱳᱨ ᱧᱚᱜᱽ ᱯᱮ ᱚᱱᱟ ᱠᱚᱛᱮ ᱟᱯᱮ ᱱᱚᱣᱟᱫᱚ ᱫᱚᱨᱠᱟᱨ ᱠᱟᱱ ᱜᱮᱭᱟ ᱵᱟᱠᱷᱟᱱ ᱟᱹᱰᱤ ᱢᱩᱥᱠᱤᱞ ᱠᱟᱱ ᱜᱮᱭᱟ ᱱᱚᱣᱟ ᱡᱚᱛᱚᱣᱟᱜ ᱛᱟᱦᱮᱱ ᱛᱩᱞᱩᱡ ᱟᱸᱫᱮᱫ ᱫᱚᱵᱚ ᱦᱳᱭ ᱟᱯᱮ ᱱᱤᱭᱟᱹ ᱥᱚᱨᱯᱚᱧᱡᱽ ᱠᱚ ᱢᱮᱛᱟᱜᱼᱟ ᱥᱮ ᱪᱮᱭᱟᱨᱢᱮᱱ ᱠᱚ ᱢᱮᱛᱟ ᱠᱚᱯᱮ ᱥᱮ ᱵᱟᱠᱷᱟᱱ ᱦᱳᱭ ᱤᱱᱟᱹ ᱠᱚ ᱟᱯᱮ ᱡᱳᱨ ᱥᱳᱨ ᱪᱤᱠᱟᱹᱛᱮ ᱯᱚᱛᱚᱵᱤ ᱨᱮ ᱢᱮᱱᱟᱜ ᱯᱮᱫᱚ ᱟᱯᱮ ᱤᱱᱟᱹ ᱯᱚᱫᱚᱵᱤ ᱨᱮ ᱛᱟᱦᱮᱱ ᱛᱩᱞᱩᱡ ᱪᱮᱫᱟᱜ ᱵᱟᱯᱮ ᱠᱟᱹᱢᱤ ᱠᱟᱱᱟ ᱚᱱᱟ ᱠᱚᱫᱚ ᱦᱳᱭ ᱦᱳᱭ ᱦᱳᱭ ᱱᱚᱰᱮ ᱟᱵᱚ ᱥᱤᱴ ᱢᱮᱱᱟᱜ ᱟᱵᱚᱣᱟᱜ ᱟᱵᱚ ᱦᱚᱲ ᱠᱟᱱᱟ ᱵᱚᱱ ᱟᱵᱚ ᱦᱚᱲ ᱛᱟᱦᱮᱱ ᱛᱩᱞᱩᱡ ᱪᱤᱠᱤᱛᱮ ᱵᱟᱵᱚᱱ ᱚᱞᱮᱜ ᱫᱚ ᱚᱱᱟ ᱵᱟᱭ ᱡᱩᱛᱩᱜ ᱠᱟᱱᱟ ᱚᱱᱟ ᱢᱟ ᱟᱪᱪᱷᱟ ᱴᱷᱤᱠ ᱜᱮᱭᱟ ᱛᱟᱦᱚᱞᱮ ᱚᱱᱠᱟ ᱡᱩᱛ ᱯᱮ ᱦᱟᱸᱜ ᱛᱚᱵᱮ ᱦᱮᱸ ᱴᱷᱤᱠ ᱜᱮᱭᱟ ᱴᱷᱤᱠ ᱜᱮᱭᱟ ᱴᱷᱤᱠ ᱜᱮᱭᱟ ᱦᱮᱸ